ᱟᱞᱤᱝ ᱡᱮ ᱫᱟᱬᱟᱱ ᱞᱤᱧ ᱪᱟᱞᱟᱣ ᱞᱮᱱᱟ ᱢᱤᱫᱴᱟᱱ ᱴᱨᱤᱯ ᱦᱩᱭ ᱞᱮᱱ ᱜᱮᱭᱟ ᱟᱨ ᱚᱱᱟᱨᱮ ᱟᱹᱰᱤ ᱟᱞᱮ ᱫᱚ ᱯᱷᱮᱢᱤᱞᱤ ᱥᱟᱶᱛᱮᱞᱮ ᱪᱟᱞᱟᱣ ᱞᱮᱱᱟ ᱡᱟᱦᱟᱸ ᱨᱮᱫᱚ ᱟᱹᱰᱤ ᱨᱟᱹᱥᱠᱟᱹ ᱦᱩᱭ ᱠᱟᱱᱟ ᱟᱹᱰᱤ ᱯᱷᱮᱢᱤᱞᱤ ᱥᱟᱶᱛᱮᱞᱮ ᱛᱟᱦᱮᱭ ᱠᱟᱱᱟ ᱢᱤᱫ ᱥᱟᱶᱛᱮ ᱟᱨ ᱟ ᱰᱤ ᱨᱟᱹᱥᱠᱟᱹ ᱟ ᱰᱤ ᱦᱟᱱᱛᱮ ᱱᱟᱛᱮ ᱫᱟᱬᱟᱱ ᱦᱟᱱᱟ ᱱᱤᱭᱟᱹ ᱡᱚᱢ ᱠᱩᱥᱤ ᱨᱟᱹᱥᱠᱟᱹ ᱟ ᱰᱤ ᱜᱮᱞᱮ ᱵᱩᱡᱽ ᱠᱮᱫᱟ ᱟᱨ ᱛᱟᱢᱵᱩᱨᱮ ᱛᱟᱦᱮᱱ ᱨᱮᱱᱟᱜ ᱠᱟᱛᱷᱟ ᱫᱚ ᱵᱟᱞᱤᱝ ᱞᱟᱹᱭᱦᱚᱪᱚ ᱫᱟᱲᱮᱭᱟᱜ ᱠᱟᱱᱟ ᱠᱟᱨᱚᱱ ᱛᱟᱢᱵᱩ ᱨᱮᱫᱚ ᱵᱟᱞᱤᱝ ᱛᱟᱦᱮᱸᱭᱟᱠᱟᱱᱟ ᱟᱨ ᱟᱨ ᱚᱱᱟ ᱴᱨᱤᱯ ᱫᱚ ᱟᱹᱰᱤ

ᱟᱹᱰᱤ ᱨᱟᱹᱥᱠᱹᱜᱮ ᱯᱟᱨᱚᱢ ᱠᱟᱱᱟ ᱟᱨ ᱢᱚᱡᱽ ᱛᱮᱞᱮ ᱨᱩᱣᱟᱹᱲ ᱠᱟᱱᱟ ᱟᱨ ᱱᱚᱝᱠᱟᱜᱮ ᱟᱨᱚ ᱴᱨᱤᱯ ᱞᱮ ᱪᱟᱞᱟᱣ ᱫᱟᱲᱮᱭᱟᱜᱼᱟ ᱦᱳᱭᱛᱚ